ᱜᱤᱫᱽᱨᱟᱹ ᱠᱚ ᱞᱟᱹᱜᱤᱫ ᱥᱠᱩᱞ ᱵᱟᱠᱷᱨᱟᱼᱛᱮ ᱜᱤᱫᱽᱨᱟᱹ ᱪᱤᱠᱟᱹᱛᱮ ᱥᱠᱩᱞᱮ ᱪᱟᱞᱟᱜᱼᱟ ᱚᱱᱟ ᱰᱚᱜᱚᱨᱤᱧ ᱪᱟᱞᱟᱣ ᱞᱮᱱᱟ ᱟᱫᱚ ᱜᱤᱫᱽᱨᱟᱹ ᱥᱠᱩᱞ ᱵᱷᱮᱡᱟ ᱞᱟᱹᱜᱤᱫᱼᱛᱮ ᱚᱱᱟ ᱞᱟᱦᱟᱨᱮ ᱩᱱᱤ ᱢᱟᱲᱟᱝ ᱮᱰᱢᱤᱥᱮᱱ ᱦᱩᱭᱩᱜᱼᱟ ᱚᱱᱟ ᱥᱠᱩᱞ ᱨᱮ ᱪᱟᱞᱟᱣ ᱠᱟᱛᱮᱫ ᱮᱰᱢᱤᱥᱚᱱ ᱠᱟᱛᱮᱫ ᱩᱱᱤ ᱥᱠᱩᱞ ᱛᱮ ᱤᱫᱤ ᱥᱮᱴᱮᱨ ᱦᱩᱭᱩᱜᱼᱟ ᱢᱤᱫ ᱫᱤᱱ ᱫᱤᱱ ᱨᱮᱢᱟ ᱵᱟᱭ ᱥᱮᱱᱚᱜᱼᱟ ᱢᱤᱫ ᱫᱤᱱ ᱵᱟᱨᱥᱤᱧ ᱯᱮ ᱫᱤᱱ ᱯᱩᱱ ᱫᱤᱱ ᱚᱱᱠᱟ ᱫᱤᱱ ᱫᱤᱱ ᱫᱷᱟᱨᱟ ᱤᱫᱤ ᱥᱮᱴᱮᱨ ᱦᱩᱭᱩᱜᱼᱟ ᱟᱡᱛᱮ ᱡᱟᱦᱟᱸ ᱛᱤᱱ ᱵᱷᱳᱨ ᱵᱟᱭ ᱯᱟᱹᱨᱠᱟᱹᱜᱼᱟ ᱩᱱ ᱫᱤᱱ ᱵᱷᱳᱨ ᱟᱡᱫᱚ ᱤᱫᱤ ᱥᱮᱴᱮᱨ ᱦᱩᱭᱩᱜᱼᱟ ᱤᱫᱤ ᱥᱮᱴᱮᱨ ᱠᱟᱛᱮᱫ ᱚᱸᱰᱮ ᱦᱩᱭ ᱫᱟᱲᱮᱭᱟᱜᱼᱟ ᱢᱤᱫ ᱫᱤᱱ ᱵᱟᱨᱥᱤᱧ ᱟᱡ ᱥᱟᱞᱟᱜ ᱛᱟᱦᱮᱸ ᱦᱚᱸ ᱦᱩᱭᱩᱜᱼᱟ ᱚᱱᱠᱟ ᱚᱱᱠᱟᱛᱮ ᱟᱡᱼᱮ ᱯᱟᱹᱨᱠᱟᱹᱣ ᱞᱮᱱᱠᱷᱟᱱ ᱡᱟᱦᱟᱸ ᱞᱮᱠᱟᱭ ᱯᱟᱹᱨᱠᱟᱹᱜᱼᱟ ᱤᱱᱟᱹ ᱯᱚᱨᱮ ᱫᱚ ᱠᱷᱟᱹᱞᱤ ᱟᱡ ᱫᱚ ᱥᱮᱴᱮᱨ ᱦᱚᱴᱚ ᱠᱟᱭᱢᱮ ᱟᱨ ᱟᱹᱜᱩ ᱡᱚᱠᱷᱚᱱ ᱟᱠᱚ ᱥᱠᱩᱞ ᱠᱚ ᱪᱷᱩᱴᱤᱜᱼᱟ ᱥᱠᱩᱞ ᱪᱷᱩᱴᱤ ᱚᱠᱛᱚ ᱟᱹᱜᱩ ᱠᱷᱟᱹᱞᱤ ᱥᱮᱱᱚᱜ ᱦᱩᱭᱩᱜᱼᱟ ᱤᱱᱠᱟᱹ ᱤᱱᱠᱟᱹᱛᱮ ᱟᱡ ᱥᱠᱩᱞ ᱨᱮ ᱥᱮᱱ ᱯᱟᱹᱨᱠᱟᱹᱜᱼᱟᱭ ᱥᱠᱩᱞ ᱨᱮ ᱥᱮᱱ ᱯᱟᱹᱨᱠᱟᱹᱜᱼᱟᱭ ᱥᱠᱩᱞ ᱨᱮ ᱥᱮᱱ ᱯᱟᱹᱨᱠᱟᱹᱣ ᱞᱮᱱᱠᱷᱟᱱᱮ ᱜᱟᱛᱮ ᱠᱚᱭ ᱪᱤᱱᱦᱟᱹᱣ ᱠᱚᱣᱟ ᱤᱱᱟᱹ ᱥᱟᱶᱛᱮ ᱟᱥᱲᱟ ᱠᱚᱨᱮᱱ ᱟᱡᱨᱮᱱ ᱜᱟᱛᱮ ᱠᱚ ᱪᱤᱱᱦᱟᱹᱣ ᱠᱟᱛᱮᱫ ᱩᱱᱠᱩ ᱥᱟᱞᱟᱜ ᱡᱩᱫᱤ ᱟᱹᱛᱩ ᱠᱚᱨᱮᱱ ᱢᱤᱫ ᱵᱟᱨ ᱜᱟᱛᱮ ᱠᱚ ᱛᱟᱭ ᱛᱟᱦᱮᱱᱟ ᱮᱱᱠᱷᱟᱱ ᱫᱚ ᱩᱱᱠᱩ ᱥᱟᱞᱟᱜ ᱦᱤᱡᱩᱜ ᱥᱮᱱᱚᱜᱼᱮ ᱵᱷᱚᱨᱥᱟᱭᱟ ᱮᱱᱠᱷᱟᱱ ᱠᱟᱹᱡ ᱠᱟᱹᱡᱛᱮ ᱟᱡᱦᱚᱸ ᱵᱩᱫᱽᱫᱷᱤ ᱜᱮᱭᱟᱱ ᱟᱹᱠᱤᱞ ᱦᱮᱡ ᱟᱭᱟ ᱡᱮ ᱵᱟᱝᱼᱟ ᱥᱠᱩᱞ ᱥᱮᱱᱚᱜ ᱪᱮᱫᱟᱜ ᱞᱟᱹᱠᱛᱤ ᱠᱟᱱᱟ ᱥᱠᱩᱞᱤᱧ ᱥᱮᱱ ᱞᱮᱱᱠᱷᱟᱱ ᱥᱮᱪᱮᱫᱚᱜᱼᱟᱹᱧ ᱥᱠᱩᱞ ᱥᱮᱱᱚᱜ ᱢᱟᱲᱟᱝ ᱨᱮ ᱜᱤᱫᱽᱨᱟᱹ ᱟᱹᱣᱨᱤ ᱵᱷᱚᱨᱛᱤ ᱞᱟᱦᱟᱨᱮ ᱚᱱᱟᱫᱚ ᱮᱸᱜᱟᱛ ᱜᱮ ᱰᱚᱜᱚᱨ ᱦᱩᱭᱩᱜᱼᱟ ᱮᱸᱜᱟᱛᱼᱟᱯᱟᱛ ᱜᱮ ᱰᱚᱜᱚᱨ ᱦᱩᱭᱩᱜᱼᱟ ᱡᱮ ᱜᱤᱫᱽᱨᱟᱹ ᱪᱮᱫ ᱞᱮᱠᱟᱛᱮ ᱥᱠᱩᱞ ᱵᱚᱱ ᱵᱷᱮᱡᱟᱭᱮᱭᱟ ᱟᱨ ᱪᱤᱠᱟᱹ ᱠᱟᱛᱮᱫ ᱥᱟᱡᱟᱣ ᱥᱟᱯᱲᱟᱣ ᱮᱭᱟᱵᱚᱱ ᱚᱠᱟ ᱞᱮᱠᱟ ᱡᱟᱦᱟᱸ ᱟᱥᱲᱟ ᱨᱮ ᱱᱟᱜ ᱵᱚᱱ ᱯᱟᱲᱦᱟᱣᱮ ᱞᱟᱹᱜᱤᱫ ᱚᱱᱟ ᱟᱥᱲᱟ ᱨᱮᱱᱟᱜ ᱥᱟᱡᱟᱣ ᱥᱟᱯᱲᱟᱣ ᱚᱠᱟ ᱞᱮᱠᱟ ᱚᱱᱟ ᱠᱚ ᱦᱤᱥᱟᱹᱵᱜᱮ ᱟᱵᱚᱦᱚᱸ ᱩᱱᱤ ᱜᱤᱫᱽᱨᱟᱹ ᱫᱚᱵᱚᱱ ᱥᱟᱯᱲᱟᱣᱮᱭᱟ ᱟᱨ ᱚᱱᱠᱟ ᱠᱟᱛᱮᱫ ᱜᱮ ᱟᱵᱚ ᱦᱚᱸᱵᱚᱱ ᱵᱷᱮᱡᱟᱭᱮᱭᱟ ᱚᱱᱠᱟ ᱵᱷᱮᱡᱟ ᱠᱟᱛᱮᱫ ᱚᱱᱟ ᱡᱚᱠᱷᱚᱱ ᱠᱤᱪᱷᱩ ᱫᱤᱱ ᱢᱟ ᱛᱟᱵᱚᱱ ᱤᱫᱤ ᱟᱹᱜᱩ ᱢᱟᱱᱮ ᱫᱤᱱ ᱫᱤᱱᱜᱮ ᱛᱟᱦᱮᱱᱟ ᱤᱫᱤᱼᱟᱹᱜᱩ ᱠᱚᱨᱮᱜ ᱯᱟᱹᱨᱠᱟᱹᱣ ᱞᱮᱱᱠᱷᱟᱱ ᱢᱟ ᱤᱫᱤ ᱟᱹᱜᱩ ᱢᱟ ᱵᱟᱭ ᱦᱩᱭᱩᱜᱼᱟ ᱚᱱᱟ ᱥᱟᱶᱛᱮ ᱡᱩᱫᱤ ᱟᱹᱛᱩᱨᱮᱱ ᱵᱟᱨᱭᱟ ᱯᱮᱭᱟ ᱜᱟᱛᱮ ᱠᱚ ᱛᱟᱦᱮᱱᱟ ᱮᱱᱠᱷᱟᱱ ᱩᱱᱤ ᱢᱟ ᱟᱡ ᱩᱱᱠᱩ ᱥᱟᱞᱟᱜᱼᱮ ᱦᱮᱡᱼᱥᱮᱱ ᱫᱟᱲᱮᱭᱟᱜᱼᱟ ᱪᱮᱫᱟᱜ ᱥᱮ ᱠᱤᱪᱷᱩ ᱫᱤᱱ ᱥᱠᱩᱞ ᱦᱮᱡ ᱥᱮᱱᱛᱮ ᱟᱡᱼᱮ ᱞᱟᱹᱴᱩᱭᱮᱱᱟ ᱥᱚᱢᱚᱭ ᱦᱚᱸ ᱯᱟᱨᱚᱢ ᱤᱫᱤᱜ ᱠᱟᱱᱟ ᱟᱡ ᱛᱮᱦᱚᱭ ᱦᱮᱡ ᱥᱮᱱ ᱫᱟᱲᱮᱭᱟᱜ ᱟᱭ ᱤᱱᱟᱹ ᱯᱚᱨᱮᱛᱮ ᱟᱡᱛᱮ ᱦᱮᱡ ᱥᱮᱱ ᱥᱮᱱᱛᱮ ᱠᱟᱹᱡ ᱵᱩᱫᱽᱫᱷᱤ ᱟᱹᱠᱤᱞᱼᱜᱮᱭᱟᱱ ᱦᱚᱸ ᱵᱟᱲᱦᱟᱜ ᱛᱟᱭᱟ ᱚᱱᱟ ᱥᱟᱶᱛᱮ ᱟᱨᱦᱚᱸ ᱯᱨᱟᱭᱵᱷᱮᱴ ᱠᱚᱦᱚᱸᱭ ᱪᱟᱞᱟᱜᱼᱟ ᱯᱨᱟᱭᱵᱷᱮᱴ ᱠᱚᱦᱚᱸ ᱚᱱᱟ ᱥᱟᱶᱛᱮ ᱥᱟᱶᱛᱮ ᱪᱟᱱᱟᱪ ᱦᱚᱭ ᱞᱟᱦᱟ ᱤᱫᱤᱜᱼᱟᱭ ᱢᱟᱲᱟᱝ ᱥᱮᱱ ᱦᱚᱭ ᱯᱟᱲᱦᱟᱣ ᱤᱫᱤᱜᱼᱟᱭ